ᱢᱚᱝᱜᱚᱞ ᱜᱨᱚᱦᱚ ᱠᱟᱛᱷᱟ ᱤᱫᱤ ᱠᱟᱛᱮᱫ ᱤᱧ ᱜᱟᱞᱢᱟᱨᱟᱜ ᱠᱟᱱᱟ ᱥᱮ ᱢᱚᱝᱜᱚᱞ ᱜᱨᱚᱦᱚ ᱨᱮ ᱦᱚᱸ ᱡᱟᱦᱟᱱᱟᱜ ᱡᱚᱛᱚᱣᱟᱜ ᱜᱮ ᱢᱮᱱᱟᱜᱼᱟ ᱥᱮᱸᱜᱮᱞ ᱠᱟᱱ ᱦᱟᱥᱟ ᱠᱟᱱ ᱫᱟᱜ ᱠᱟᱱ ᱡᱚᱛᱚᱣᱟᱜ ᱜᱮ ᱢᱮᱱᱟᱜᱼᱟ ᱡᱟᱦᱟᱸ ᱚᱸᱰᱮ ᱠᱚ ᱪᱟᱞᱟᱜ ᱠᱟᱱ ᱛᱟᱵᱚᱱᱟ ᱡᱚᱛᱚᱣᱟᱜ ᱜᱮ ᱢᱮᱱᱟᱜᱼᱟ ᱫᱟᱨᱮ ᱦᱚᱸ ᱢᱮᱱᱟᱜᱼᱟ ᱦᱚᱭ ᱦᱚᱸ ᱢᱮᱱᱟᱜᱼᱟ ᱟᱨ ᱡᱚᱛᱚ ᱠᱤᱪᱷᱩ ᱚᱱᱠᱟᱱᱟᱜ ᱟᱭᱢᱟ ᱨᱚᱠᱚᱢ ᱢᱮᱱᱟᱜᱼᱟ ᱟᱨ ᱱᱚᱝᱠᱟ ᱜᱨᱚᱦᱚ ᱢᱮᱱᱟᱜᱼᱟ ᱚᱱᱟ ᱜᱨᱦᱚ ᱫᱚ ᱢᱤᱫᱴᱮᱱ ᱱᱚᱝᱠᱟᱱ ᱡᱤᱱᱤᱥ ᱠᱟᱱᱟ ᱡᱚᱛᱚᱣᱟᱜ ᱟᱢ ᱪᱮᱫ ᱮᱢ ᱤᱭᱟ ᱹ ᱫᱟᱲᱮᱭᱟᱜᱼᱟ ᱚᱱᱟ ᱦᱚᱸ ᱦᱩᱭᱩᱜᱼᱟ ᱟᱨ ᱢᱚᱝᱜᱚᱞ ᱜᱨᱚᱦᱚ ᱫᱚ ᱡᱟᱛᱮ ᱟᱭᱢᱟ ᱠᱚ ᱚᱱᱠᱟᱱ ᱠᱚ ᱨᱟᱠᱟᱵ ᱪᱟᱞᱟᱣ ᱠᱟᱱᱟ ᱥᱟᱹᱜᱤᱧ ᱥᱟᱺᱜᱤᱧ ᱫᱚ ᱟᱹᱰᱤ ᱥᱟᱺᱜᱤᱧ ᱜᱮᱭᱟ ᱞᱮᱠᱤᱱ ᱪᱟᱞᱟᱜ ᱞᱟᱹᱜᱤᱫ ᱚᱸᱰᱮ ᱫᱚ ᱮᱱ ᱦᱚᱸ ᱠᱩᱨᱩᱢᱩᱴᱩᱭᱮᱫ ᱜᱮᱭᱟ ᱠᱚ ᱠᱩᱥᱤ ᱡᱮᱥᱮ ᱢᱟᱱᱮ ᱚᱸᱰᱮ ᱡᱚᱛᱚᱣᱟᱜ ᱢᱮᱱᱟᱜᱛᱮ ᱡᱟᱦᱟᱱᱟᱜ ᱯᱨᱚᱵᱽᱞᱮᱢ ᱵᱟᱝ ᱦᱩᱭᱩᱜ ᱠᱷᱟᱹᱛᱤᱨ ᱚᱸᱰᱮ ᱫᱚ

ᱛᱚ ᱥᱮᱸᱜᱮᱞ ᱦᱚᱸ ᱵᱟᱹᱱᱩᱜᱼᱟ ᱦᱚᱭ ᱦᱚᱸ ᱵᱟᱹᱱᱩᱜᱼᱟ ᱦᱟᱥᱟ ᱦᱚᱸ ᱵᱟᱹᱱᱩᱜᱼᱟ ᱫᱟᱨᱮ ᱱᱟᱹᱲᱤ ᱪᱮᱫ ᱜᱮ ᱵᱟᱹᱱᱩᱜᱼᱟ ᱚᱱᱠᱟᱱ ᱡᱟᱭᱜᱟ ᱡᱩᱫᱤ ᱵᱟᱝ ᱛᱟᱦᱮᱱ ᱠᱷᱟᱱ ᱫᱚ ᱛᱚ ᱵᱟᱠᱚ ᱪᱟᱞᱟᱣ ᱠᱚᱜᱼᱟ ᱡᱮᱥᱮ ᱢᱤᱫᱴᱮᱡ ᱜᱨᱚᱦᱚ ᱫᱚ ᱟᱭᱢᱟ ᱨᱚᱠᱚᱢ ᱜᱨᱚᱦᱚ ᱢᱮᱱᱟᱜᱼᱟ ᱢᱤᱫᱴᱮᱡ ᱜᱨᱚᱦᱚ ᱚᱱᱟ ᱜᱨᱚᱦᱚ ᱦᱩᱭᱱᱟ ᱡᱮᱥᱮ ᱢᱤᱫᱴᱮᱡ ᱦᱩᱭᱱᱟ ᱚᱲᱟᱜ ᱜᱨᱚᱦᱚ ᱡᱮᱥᱮ ᱜᱨᱚᱦᱚ ᱫᱚ ᱢᱤᱫᱴᱮᱡ ᱵᱚᱸᱜᱟ ᱟᱜ ᱦᱚᱸ ᱠᱟᱱᱟ ᱜᱨᱚᱦᱚ ᱪᱮ ᱟᱢ ᱢᱮᱱᱢᱮ ᱡᱟᱦᱟᱱᱟᱜ ᱜᱨᱦᱚᱦᱚᱭ ᱞᱟᱜᱟᱣᱟᱫ ᱢᱮᱭᱟ ᱠᱟᱞᱮ ᱞᱟᱜᱟᱣᱟᱫ ᱢᱮᱭᱟ ᱪᱮᱫ ᱠᱚᱪᱚᱭ ᱞᱟᱜᱟᱣᱟᱫ ᱢᱮᱭᱟ ᱛᱚ ᱚᱱᱟ ᱢᱤᱫᱴᱮᱡ ᱜᱨᱚᱦᱚ ᱦᱩᱭᱱᱟ ᱜᱨᱚᱦᱚ ᱫᱚ ᱢᱟᱱᱮ ᱟᱭᱢᱟ ᱜᱮ ᱜᱨᱚᱦᱚ ᱢᱟᱱᱮ ᱥᱟᱛ ᱟᱴᱴᱤ ᱜᱨᱚᱦᱚ ᱫᱚ ᱫᱚ ᱦᱩᱭ ᱫᱟᱲᱮᱭᱟᱜᱼᱟ ᱟᱨ ᱱᱚᱝᱠᱟᱱ ᱢᱤᱫᱴᱮᱡ ᱜᱨᱚᱦᱚ ᱢᱮᱱᱟᱭᱟ ᱡᱟᱦᱟᱸᱭ ᱢᱤᱫᱴᱟᱝ ᱜᱨᱚᱦᱚ ᱫᱚ ᱢᱟᱱᱮ ᱡᱟᱦᱟᱱᱟᱜ ᱚᱸᱰᱮ ᱠᱷᱚᱡ ᱵᱩᱫᱽᱫᱷᱤᱭᱮᱢ ᱟᱹᱜᱩ ᱫᱟᱲᱮᱭᱟᱜᱼᱟ ᱡᱟᱦᱟᱱᱟᱜ ᱚᱸᱰᱮ ᱚᱲᱟᱜ ᱵᱟᱥᱟ ᱦᱚᱢ ᱛᱟᱦᱮᱸ ᱦᱚᱢ ᱛᱟᱦᱮᱸ ᱫᱟᱲᱮᱭᱟᱜᱼᱟ ᱛᱤᱱᱟᱹᱜ ᱫᱤᱱ ᱛᱟᱦᱮᱢ ᱢᱮᱱ ᱠᱟᱫᱟ ᱩᱱᱟᱹᱜ ᱫᱤᱱ ᱦᱚᱢ ᱛᱟᱦᱮᱸ ᱫᱟᱲᱮᱭᱟᱜᱼᱟ ᱜᱨᱚᱦᱚ ᱨᱮᱫᱚ ᱡᱚᱛᱚᱣᱟᱜ ᱜᱮ ᱢᱮᱱᱟᱜᱼᱟ ᱜᱨᱚᱦᱚ ᱫᱚ ᱡᱚᱛᱚ ᱜᱨᱚᱦᱚ ᱜᱮ ᱴᱷᱤᱠᱟ ᱡᱚᱛᱚ ᱜᱨᱚᱦᱚ ᱡᱩᱫᱤ ᱵᱟᱢ ᱢᱮᱱ ᱠᱷᱟᱡ ᱫᱚ ᱟᱢᱟᱜ ᱢᱚᱱᱮ ᱛᱮᱫᱚ ᱠᱷᱟᱡ ᱵᱚᱞᱮ ᱜᱨᱚᱦᱚ ᱫᱚ ᱵᱟᱝ ᱴᱷᱤᱠᱟ ᱵᱟᱝ ᱜᱨᱚᱦᱚ ᱫᱚ ᱡᱚᱛᱚ ᱴᱷᱤᱠᱟ ᱜᱮᱭᱟ ᱡᱩᱫᱤ ᱫᱟᱨᱮ ᱦᱚᱸ ᱢᱮᱱᱟᱜᱼᱟ ᱦᱟᱥᱟ ᱦᱚᱸ ᱢᱮᱱᱟᱜᱼᱟ ᱥᱮᱸᱜᱮᱞ ᱦᱚᱸ ᱢᱮᱱᱟᱜᱼᱟ ᱟᱨ ᱡᱚᱛᱚ ᱠᱤᱪᱷᱩ ᱦᱚᱭ ᱠᱚ ᱦᱚᱸ ᱡᱚᱛᱚ ᱠᱤᱪᱷᱩ ᱜᱮ ᱢᱮᱱᱟᱜᱼᱟ ᱡᱟᱦᱟᱸ ᱱᱚᱣᱟ ᱫᱤᱥᱚᱢ ᱨᱮ ᱢᱮᱱᱟᱜᱼ ᱟ ᱚᱸᱰᱮ ᱦᱚᱸ ᱚᱱᱠᱟ ᱫᱷᱟᱨᱟ ᱜᱮ ᱢᱮᱱᱟᱜ ᱠᱟᱫᱟ ᱪᱚᱞᱚᱵᱚᱱ ᱜᱨᱚᱦᱚ ᱫᱚ ᱵᱚᱞᱮ ᱡᱚᱛᱚ ᱠᱚᱣᱟᱜ ᱡᱤᱱᱤᱥ ᱜᱮ ᱢᱮᱱᱟᱜ ᱠᱟᱫᱟ